ᱵᱷᱟᱨᱚᱛ ᱨᱮᱭᱟᱜ ᱠᱤᱪᱷᱩ ᱦᱚᱲ ᱠᱩᱥᱤᱭᱟ ᱠᱷᱮᱞᱚᱴ ᱦᱩᱭᱩᱜ ᱠᱟᱱᱟ ᱠᱟᱵᱟᱰᱤ ᱯᱷᱩᱴᱵᱚᱞ ᱠᱤᱨᱠᱮᱴ ᱠᱷᱮᱞ ᱟᱭᱢᱟ ᱜᱟᱱ ᱠᱷᱮᱞ ᱢᱮᱱᱟᱜ ᱟ ᱟᱨ ᱫᱤᱥᱚᱢ ᱨᱤᱱᱤᱡ ᱡᱚᱛᱚ ᱠᱷᱚᱱ ᱥᱚᱨᱮᱥ ᱠᱷᱮᱞᱳᱴᱰ ᱦᱩᱭᱩᱜ ᱠᱟᱱᱟ ᱠᱤᱨᱠᱮᱴ ᱠᱷᱮᱞ ᱨᱤᱱᱤᱡ ᱫᱷᱳᱱᱤ